ᱟᱵᱚ ᱱᱚᱣᱟ ᱵᱷᱟᱨᱚᱛᱵᱚᱨᱥᱚ ᱨᱮᱫᱚ ᱡᱚᱛᱚ ᱫᱷᱚᱨᱢᱚ ᱨᱮᱱᱜᱮ ᱢᱮᱱᱟᱜ ᱠᱚᱣᱟ ᱟᱨ ᱢᱮᱱᱟᱜ ᱵᱳᱱᱟ ᱡᱮᱢᱚᱱ ᱢᱩᱥᱞᱤᱢ ᱤᱥᱞᱟᱢ ᱫᱷᱚᱨᱢᱚ ᱨᱮᱱ ᱩᱱᱠᱩ ᱦᱚᱸ ᱩᱱᱠᱩ ᱦᱚᱸ ᱢᱮᱱᱟᱜ ᱠᱚᱣᱟ ᱩᱱᱠᱩ ᱫᱚ ᱩᱱᱠᱩᱣᱟᱜ ᱯᱚᱨᱚᱵᱽ ᱫᱚ ᱠᱟᱱ ᱛᱟᱠᱚᱣᱟ ᱤᱫ ᱛᱟᱨᱯᱚᱨᱮ ᱠᱩᱨᱵᱟᱱᱤ ᱟᱭᱢᱟ ᱨᱚᱠᱚᱢᱟᱜ ᱨᱳᱡᱟ ᱨᱳᱡᱟᱜ ᱟᱠᱚ ᱚᱱᱟ ᱨᱳᱡᱟ ᱯᱟᱨᱚᱢ ᱞᱮᱱᱠᱷᱟᱡ ᱤᱫ ᱢᱮᱱᱟᱜ ᱛᱟᱠᱚᱣᱟ ᱛᱟᱨᱯᱚᱨᱮ ᱠᱩᱨᱵᱟᱱᱤ ᱢᱮᱱᱟᱜ ᱛᱟᱠᱳᱣᱟ ᱚᱱᱟ ᱯᱚᱨᱚᱵᱽ ᱢᱮᱱᱟᱜ ᱛᱟᱠᱚᱣᱟ ᱤᱱᱟᱹ ᱠᱟᱛᱮᱫ ᱠᱚ ᱡᱮᱢᱚᱱ ᱦᱤᱱᱫᱩ ᱠᱚᱫᱚ ᱠᱟᱹᱞᱤᱯᱩᱡᱟᱹ ᱫᱮᱵᱤ ᱯᱩᱡᱟᱹ ᱟᱭᱢᱟ ᱨᱚᱠᱚᱢᱟᱜ ᱱᱤᱛᱚᱜ ᱱᱚᱜᱼᱚᱭ ᱵᱳᱭᱥᱟᱠᱷᱤ ᱯᱩᱡᱟᱹ ᱱᱚᱣᱟ ᱪᱟᱞᱟᱜ ᱠᱟᱱ ᱛᱟᱠᱳᱣᱟ ᱤᱱᱟᱹ ᱠᱟᱛᱮᱫ ᱟᱭᱢᱟ ᱨᱚᱠᱚᱢᱟᱜ ᱠᱤᱨᱛᱤᱱ ᱢᱮᱱᱟᱜ ᱛᱟᱠᱳᱣᱟ ᱱᱚᱣᱟ ᱦᱳᱞᱤ ᱥᱚᱢᱚᱭ ᱛᱟᱨᱯᱚᱨᱮ ᱤᱱᱟᱹ ᱠᱟᱛᱮᱫ ᱠᱷᱨᱤᱥᱴᱟᱱ ᱠᱚᱫᱚ ᱢᱮᱱᱟᱜ ᱛᱟᱠᱳᱣᱟ ᱯᱚᱸᱪᱤᱥᱟᱭ ᱰᱤᱥᱮᱢᱵᱚᱨ ᱡᱤᱥᱩ ᱠᱷᱨᱤᱥᱴᱮᱨ ᱡᱚᱱᱢᱚ ᱜᱩᱰ ᱯᱷᱨᱟᱭᱰᱮ ᱡᱤᱥᱩ ᱠᱷᱨᱤᱥᱴᱚ ᱟᱜ ᱜᱩᱡᱩᱜ ᱚᱱᱟ ᱠᱚ ᱯᱚᱨᱚᱵᱽ ᱠᱚ ᱢᱟᱱᱟᱣᱟ ᱟᱨ ᱡᱮᱢᱚᱱ ᱟᱵᱚ ᱦᱚᱲ ᱦᱚᱯᱚᱱ ᱢᱮᱱᱟᱜ ᱵᱚᱱᱟ ᱥᱟᱱᱛᱟᱲ ᱦᱚᱯᱚᱱ ᱢᱮᱱᱟᱜ ᱵᱚᱱᱟ ᱟᱵᱚ ᱫᱚ ᱥᱚᱦᱨᱟᱭ ᱵᱚᱪᱷᱚᱨ ᱨᱮ ᱢᱤᱫ ᱫᱚᱢ ᱦᱩᱭᱩᱜᱚᱜ ᱠᱟᱱᱟ ᱟᱨ ᱥᱚᱦᱚᱨᱟᱭ ᱵᱟᱦᱟ ᱱᱚᱣᱟ ᱦᱩᱭᱩᱜ ᱠᱟᱱ ᱛᱟᱵᱳᱱᱟ ᱱᱚᱵᱟᱱ ᱱᱟᱹᱣᱟᱹᱭ ᱯᱚᱨᱚᱵᱽ ᱱᱚᱣᱟ ᱠᱚ ᱦᱩᱭᱩᱜ ᱠᱟᱱ ᱛᱟᱵᱳᱱᱟ ᱦᱚᱲ ᱦᱚᱯᱚᱱᱟᱜ ᱫᱚ ᱟᱨ ᱱᱩᱠᱩ ᱮᱴᱟᱜ ᱠᱚ ᱠᱚᱣᱟᱜ ᱫᱷᱚᱨᱢᱚ ᱫᱚ ᱟᱭᱢᱟ ᱨᱚᱠᱚᱢ ᱢᱮᱱᱟᱜᱼᱟ ᱡᱮᱢᱚᱱ ᱪᱷᱚᱴ ᱯᱩᱡᱟᱹ ᱠᱚ ᱢᱮᱱᱟᱜᱼᱟ ᱥᱤᱵᱽ ᱯᱩᱡᱟᱹ ᱠᱚ ᱢᱮᱱᱟᱜᱼᱟ ᱱᱚᱣᱟ ᱵᱷᱟᱨᱚᱛ ᱨᱮ ᱟᱭᱢᱟ ᱨᱚᱠᱚᱢ ᱡᱟᱹᱛ ᱨᱮᱱ ᱦᱚᱲ ᱢᱮᱱᱟᱜ ᱵᱚᱱᱟ ᱟᱭᱢᱟ ᱨᱚᱠᱚᱢ ᱫᱷᱚᱨᱚᱢ ᱢᱮᱱᱟᱜ ᱢᱮᱱᱟᱜ ᱛᱟᱵᱳᱱᱟ ᱚᱱᱟ ᱞᱮᱠᱟᱛᱮ ᱡᱚᱛᱚ ᱦᱚᱲᱟᱜ ᱫᱷᱚᱨᱢᱚ ᱜᱮ ᱢᱚᱡᱽ ᱜᱮᱛᱟ ᱵᱚᱱᱟ ᱟᱨ ᱡᱚᱛᱚ ᱜᱮ ᱢᱟ ᱟᱵᱚ ᱫᱚ ᱢᱤᱫ ᱫᱷᱚᱨᱢᱚ ᱢᱮᱱ ᱛᱮᱵᱚᱱ ᱢᱟᱱᱟᱣᱮᱫ ᱠᱟᱱᱟ ᱠᱤᱱᱛᱩ ᱡᱚᱛᱚᱜᱮ ᱱᱤᱛ ᱫᱷᱟᱹᱵᱤᱡ ᱛᱮ ᱢᱤᱞᱮ ᱢᱤᱥᱮ ᱵᱷᱟᱨᱚᱛ ᱵᱚᱨᱥᱚ ᱨᱮ ᱢᱮᱱᱟᱜ ᱵᱚᱱᱟ